ᱦᱮᱸ ᱮᱢᱚᱱᱠᱤ ᱱᱚᱣᱟ ᱴᱚᱴᱷᱟ ᱨᱮᱫᱚ ᱫᱷᱚᱨᱚᱢ ᱱᱤᱭᱮ ᱠᱚ ᱫᱷᱚᱨᱚᱢ ᱤᱧᱟᱹᱜ ᱫᱷᱚᱨᱚᱢ ᱫᱚ ᱦᱚᱪᱪᱷᱮ ᱫᱚ ᱥᱟᱹᱨᱤ ᱫᱷᱚᱨᱚᱢ ᱠᱟᱱᱟ ᱥᱟᱹᱨᱤ ᱫᱷᱚᱨᱚᱢ ᱟᱵᱚ ᱫᱚ ᱟᱵᱚ ᱥᱟᱱᱛᱟᱲ ᱫᱚ ᱥᱟᱹᱨᱤ ᱫᱷᱚᱨᱚᱢ ᱜᱮᱵᱚᱱ ᱢᱟᱱᱟᱣ ᱜᱮᱭᱟ ᱦᱮᱸ ᱱᱤᱭᱟᱹ ᱡᱟᱦᱟᱸ ᱮᱞᱠᱟᱨᱮ ᱪᱟᱞᱟᱜ ᱠᱟᱱᱟ ᱥᱟᱹᱨᱤ ᱫᱷᱚᱨᱚᱢ ᱜᱮ ᱛᱟᱨᱯᱚᱨᱮ ᱦᱚᱪᱪᱷᱮ ᱟᱨᱠᱤ ᱵᱚᱸᱜᱟᱜ ᱵᱩᱨᱩᱜ ᱨᱮ ᱵᱚᱸᱜᱟ ᱵᱩᱨᱩᱜ ᱨᱮᱫᱚ ᱪᱮᱫ ᱪᱮᱫ ᱦᱚᱸᱜᱼᱚᱭ ᱡᱮᱢᱚᱱ ᱯᱷᱟᱹᱜᱩᱱ ᱵᱚᱸᱜᱟ ᱨᱮᱵᱚᱱ ᱵᱚᱸᱜᱟᱜ ᱜᱮᱭᱟ ᱵᱟᱦᱟ ᱵᱚᱸᱜᱟ ᱵᱟᱦᱟ ᱵᱚᱸᱜᱟ ᱦᱮᱸ ᱵᱟᱦᱟ ᱦᱤᱞᱳᱜ ᱵᱟᱦᱟ ᱢᱟᱱᱮ ᱩᱢ ᱢᱟᱲᱟᱝ ᱢᱟᱦᱟ ᱫᱚ ᱩᱢ ᱢᱟᱦᱟ ᱠᱟᱱᱟ ᱦᱮᱸ ᱚᱱᱟ ᱢᱟᱦᱟ ᱦᱤᱞᱳᱜ ᱚᱱᱟ ᱢᱟᱦᱟ ᱦᱤᱞᱳᱜ ᱫᱚ ᱩᱢ ᱯᱷᱟᱨᱪᱟ ᱠᱟᱛᱮᱜ ᱚᱲᱟᱜ ᱫᱩᱣᱟᱹᱨ ᱠᱚ ᱜᱮᱡ ᱜᱩᱨᱤᱡ ᱠᱟᱛᱮᱜ ᱡᱚᱛᱚ ᱠᱤᱪᱷᱩ ᱟᱨᱠᱤ ᱛᱩᱯᱩ ᱯᱷᱟᱨᱪᱟ ᱠᱟᱛᱮᱜ ᱛᱩᱯᱩ ᱯᱷᱟᱨᱪᱟ ᱠᱟᱛᱮᱜ ᱵᱚᱸᱜᱟᱼᱵᱩᱨᱩ ᱵᱚᱱ ᱫᱩᱲᱩᱵᱟ ᱩᱢ ᱦᱤᱞᱳᱜ ᱫᱚ ᱵᱚᱸᱜᱟᱼᱵᱩᱨᱩ ᱵᱚᱸᱜᱟᱼᱵᱩᱨᱩ ᱫᱚ ᱱᱟᱭᱠᱮ ᱨᱟᱪᱟᱨᱮ ᱦᱩᱭᱩᱜᱼᱟ ᱱᱟᱭᱠᱮ ᱨᱟᱪᱟᱵᱚᱱ ᱪᱟᱞᱟᱜᱼᱟ ᱩᱱ ᱦᱤᱞᱚᱜ ᱧᱤᱫᱟᱹ ᱦᱮᱸ ᱧᱤᱫᱟᱹ ᱡᱮᱢᱚᱱᱠᱤ ᱟᱞᱮᱦᱚᱸ ᱪᱟᱞᱟᱜ ᱜᱮᱭᱟᱞᱮ ᱟᱞᱮ ᱩᱱᱦᱤᱞᱳᱜ ᱱᱟᱭᱠᱮ ᱨᱟᱪᱟᱨᱮ ᱪᱟᱞᱟᱜ ᱟᱞᱮ ᱱᱟᱭᱠᱮ ᱨᱟᱪᱟᱨᱮ ᱪᱟᱞᱟᱣ ᱠᱟᱛᱮᱜ ᱵᱚᱸᱜᱟᱼᱵᱩᱨᱩ ᱠᱚ ᱦᱩᱭᱩᱜ ᱜᱮᱭᱟ ᱵᱚᱸᱜᱟ ᱵᱟᱦᱟ ᱥᱮᱨᱮᱧ ᱦᱩᱭᱩᱜᱼᱟ ᱢᱟᱱᱮ ᱵᱚᱸᱜᱟ ᱡᱩᱫᱤ ᱠᱚ ᱟᱵᱚ ᱨᱮᱱ ᱵᱚᱸᱜᱟ ᱠᱚ ᱩᱰᱩᱠᱚᱜᱼᱟ ᱚᱱᱟᱛᱮ ᱟᱵᱚ ᱵᱟᱦᱟ ᱥᱮᱨᱮᱧ ᱵᱚᱱ ᱥᱮᱨᱮᱧᱟ ᱦᱮᱸ ᱩᱱ ᱦᱤᱞᱚᱜ ᱫᱚ ᱩᱢ ᱦᱩᱭᱱᱟ ᱩᱱ ᱦᱤᱞᱳᱜ ᱟᱞᱮ ᱫᱚ ᱡᱮᱢᱚᱱ ᱩᱱ ᱦᱤᱞᱳᱜ ᱵᱚᱸᱜᱟᱼᱵᱩᱨᱩ ᱢᱟᱱᱮ ᱩᱢ ᱩᱢᱚᱜ ᱠᱟᱱᱟᱞᱮ ᱛᱚ ᱢᱟᱱᱮ ᱩᱢ ᱠᱟᱛᱮᱜ ᱟᱫᱚ ᱵᱚᱸᱜᱟᱼᱵᱩᱨᱩ ᱦᱩᱭᱩᱜᱼᱟ ᱵᱚᱸᱜᱟᱼᱵᱩᱨᱩ ᱠᱟᱛᱮᱜ ᱩᱱ ᱦᱤᱞᱳᱜ ᱫᱚ ᱢᱤᱫ ᱧᱤᱫᱟᱹᱜᱮ ᱦᱩᱭᱩᱜᱼᱟ ᱢᱤᱫ ᱧᱤᱫᱟᱹᱜᱮ ᱩᱱᱫᱚ ᱢᱟᱱᱮ ᱵᱚᱸᱜᱟᱼᱵᱩᱨᱩ ᱦᱩᱭᱩᱜ ᱜᱮᱭᱟ ᱩᱱᱦᱤᱞᱳᱜ ᱫᱚ ᱩᱢ ᱫᱚᱥᱟᱨ ᱦᱤᱞᱳᱜ ᱛᱟᱨ ᱫᱚᱥᱟᱨ ᱦᱤᱞᱳᱜ ᱦᱮᱡ ᱠᱟᱛᱮᱜ ᱢᱟᱱᱮ ᱵᱚᱸᱜᱟ ᱢᱟᱦᱟ ᱦᱤᱞᱳᱜ ᱢᱟᱱᱮ ᱩᱢ ᱢᱟᱦᱟ ᱫᱚ ᱯᱳᱭᱞᱳ ᱨᱮᱱᱟᱜ ᱵᱚᱸᱜᱟ ᱢᱟᱦᱟ ᱦᱤᱞᱳᱜ ᱵᱚᱸᱜᱟ ᱢᱟᱦᱟ ᱦᱤᱞᱳᱜ ᱫᱚ ᱪᱷᱮᱜ ᱥᱮᱛᱟᱜ ᱨᱮ ᱡᱟᱥᱴ ᱢᱟᱱᱮ ᱢᱟᱱᱮᱜᱮ ᱚᱱᱟᱫᱚ ᱚᱲᱟᱜ ᱜᱮ ᱚᱲᱟᱜ ᱡᱟᱦᱟᱸ ᱚᱲᱟᱜ ᱨᱮᱵᱚᱱ ᱵᱚᱸᱜᱟᱭᱟ ᱵᱚᱸᱜᱟ ᱠᱟᱛᱮᱜ ᱛᱩᱯᱩ ᱯᱷᱟᱨᱪᱟᱭᱮᱱᱛᱮ ᱯᱩᱸᱰ ᱥᱟᱹᱲᱤ ᱵᱚᱱ ᱵᱟᱸᱫᱮ ᱠᱮᱫᱟ ᱟᱨᱟᱜ ᱯᱟᱹᱲ ᱯᱩᱲ ᱥᱟᱲᱤ ᱟᱨᱠᱤ ᱦᱮᱸ ᱚᱱᱟᱜᱮ ᱟᱞᱛᱟ ᱯᱟᱹᱲ ᱡᱟᱦᱟᱸ ᱵᱚᱱ ᱞᱟᱹᱭᱮᱜ ᱠᱟᱱᱟ ᱡᱮᱢᱚᱱ ᱵᱟᱸᱫᱮ ᱠᱟᱛᱮᱜ ᱟᱨ ᱡᱟ ᱱᱟᱭᱠᱮ ᱨᱟᱪᱟ ᱵᱚᱱ ᱪᱟᱞᱟᱣ ᱞᱮᱱᱟ ᱱᱟᱭᱠᱮ ᱨᱟᱪᱟ ᱪᱟᱞᱟᱣ ᱠᱟᱛᱮᱜ ᱩᱱᱤ ᱦᱚᱸ ᱛᱩᱯᱩ ᱯᱷᱟᱨᱪᱟ ᱩᱢ ᱠᱟᱛᱮᱜ ᱟᱭᱟᱜ ᱥᱟᱢᱟᱱ ᱠᱚ ᱥᱟᱵ ᱠᱟᱛᱮᱜ ᱢᱟᱱᱮ ᱡᱷᱚᱛᱚ ᱠᱤᱪᱷᱩ ᱨᱮᱰᱤ ᱠᱟᱛᱮᱜ ᱛᱟᱨᱯᱚᱨᱮ ᱦᱮᱡ ᱠᱟᱛᱮᱜ ᱟᱫᱚ ᱱᱟᱭᱠᱮ ᱱᱟᱭᱠᱮ ᱨᱟᱪᱟᱨᱮ ᱪᱟᱞᱟᱜ ᱟᱵᱚᱱ ᱟᱵᱚᱦᱚᱸ ᱪᱟᱞᱟᱣ ᱠᱟᱛᱮᱜ ᱟᱫᱚ ᱱᱟᱭᱠᱮ ᱦᱚᱸ ᱟᱵᱚ ᱦᱚᱸᱵᱚᱱ ᱟᱹᱜᱩᱭᱮᱭᱟ ᱟᱨᱠᱤ ᱡᱟᱦᱮᱨ ᱛᱮ ᱮᱱᱮᱡ ᱮᱱᱮᱡᱛᱮ ᱥᱮᱨᱮᱧ ᱮᱱᱮᱡ ᱥᱮᱨᱮᱧ ᱮᱱᱮᱡᱛᱮ ᱟᱨᱠᱤ ᱡᱟᱦᱟᱸ ᱫᱚᱠᱚ ᱞᱟᱹᱭᱟ ᱫᱳᱸᱜᱮᱲ ᱨᱟᱦᱟᱛᱮ ᱵᱟᱦᱟ ᱫᱚ ᱵᱟᱦᱟ ᱫᱚ ᱥᱮᱨᱮᱧ ᱥᱮᱨᱮᱧ ᱛᱮ ᱮᱱᱮᱡ ᱮᱱᱮᱡ ᱛᱮᱵᱚᱱ ᱟᱹᱜᱩᱭᱮᱭᱟ ᱟᱨᱠᱤ ᱦᱮᱸ ᱛᱟᱨᱯᱚᱨᱮ ᱵᱚᱞᱚ ᱠᱟᱛᱮᱜ ᱡᱟᱦᱮᱨ ᱨᱮ ᱟᱹᱜᱩᱭᱟᱵᱚᱱ ᱚᱸᱰᱮ ᱦᱚᱸ ᱯᱮ ᱟᱠᱷᱲᱟ ᱮᱱᱮᱡ ᱮᱱᱮᱡᱛᱮ ᱟᱹᱜᱩ ᱠᱟᱛᱮᱜ ᱛᱟᱨᱯᱚᱨᱮ ᱵᱚᱸᱜᱟᱼᱵᱩᱨᱩ ᱦᱩᱭ ᱠᱟᱛᱮᱜ ᱟᱨᱠᱤ ᱤᱱᱟᱹ ᱠᱚᱜᱮ ᱟᱨ ᱥᱟᱨᱡᱚᱢ ᱵᱟᱦᱟ ᱛᱟᱨᱟᱥᱤᱧ ᱵᱮᱲᱟ ᱫᱚᱠᱚ ᱮᱢᱟ ᱵᱚᱱᱟ ᱥᱟᱨᱡᱚᱢ ᱵᱟᱦᱟ ᱵᱚᱦᱚᱜ ᱥᱩᱫᱽᱨᱮ ᱨᱮᱵᱮᱫ ᱞᱟᱹᱜᱤᱫ ᱩᱱ ᱚᱠᱛᱚ ᱜᱮ ᱟᱨ ᱟᱹᱰᱤ ᱟᱭᱢᱟ ᱞᱮᱠᱟᱱ ᱵᱚᱸᱜᱟᱼᱵᱩᱨᱩ ᱫᱚ ᱤᱱᱟᱹ ᱠᱚᱜᱮ ᱦᱮᱸ ᱟᱨ ᱡᱮᱢᱚᱱ ᱱᱚᱜᱼᱚᱭ ᱵᱟᱯᱞᱟ ᱵᱟᱯᱞᱟ ᱨᱮᱦᱚᱸ ᱵᱚᱸᱜᱟᱼᱵᱩᱨᱩ ᱵᱚᱸᱜᱟᱼᱵᱩᱨᱩ ᱦᱩᱭᱩᱜ ᱜᱮᱭᱟ ᱵᱟᱯᱞᱟᱭ ᱪᱟᱞᱟᱜ ᱠᱟᱱᱟ ᱥᱟᱥᱟᱝ ᱥᱩᱱᱩᱢ ᱠᱚᱠᱚ ᱚᱡᱚᱜ ᱠᱮᱫᱮᱭᱟ ᱯᱮ ᱫᱷᱟᱣ ᱵᱟᱭ ᱯᱮ ᱫᱷᱟᱣ ᱚᱛᱨᱮ ᱵᱟᱭ ᱜᱤᱰᱤ ᱞᱮᱠᱷᱟᱱ ᱥᱟᱥᱟᱝ ᱦᱚᱸ ᱟᱨᱠᱤ ᱚᱡᱚᱜ ᱵᱟᱝ ᱜᱟᱱᱚᱜᱼᱟ ᱦᱮᱸ ᱩᱱᱦᱚᱸ ᱛᱟᱨᱯᱚᱨᱮ ᱟᱹᱜᱩ ᱪᱟᱞᱟᱣᱮᱱᱟᱭ ᱟᱨ ᱦᱟᱸᱰᱮ ᱦᱚᱸ ᱚᱱᱠᱟᱜᱮ ᱵᱚᱸᱜᱟᱼᱵᱩᱨᱩ ᱵᱟᱠᱚ ᱥᱟᱹᱛ ᱞᱮᱠᱷᱟᱱ ᱟᱠᱚᱭᱤᱡ ᱦᱚᱯᱚᱱ ᱮᱨᱟ ᱦᱚᱸ ᱡᱟᱦᱟᱸᱭ ᱠᱚᱠᱚ ᱵᱟᱯᱞᱟ ᱮᱭᱟ ᱟᱨᱠᱤ ᱩᱱᱤ ᱩᱱᱤ ᱴᱷᱮᱱ ᱟᱨᱠᱤ ᱵᱟᱯᱞᱟ ᱦᱩᱭᱩᱜᱼᱟ ᱦᱮᱸ ᱛᱟᱨᱯᱚᱨᱮ ᱵᱟᱯᱞᱟ ᱦᱩᱭ ᱠᱟᱛᱮᱜ ᱦᱮᱡ ᱠᱟᱛᱮᱜ ᱦᱮᱡ ᱠᱟᱛᱮᱜ ᱟᱨ ᱱᱚᱸᱰᱮ ᱦᱚᱸ ᱚᱱᱠᱟᱜᱮ ᱟᱹᱰᱤ ᱟᱭᱢᱟ ᱞᱮᱠᱟᱱ ᱟᱨᱠᱤ ᱵᱟᱯᱞᱟ ᱨᱮᱱᱟᱜ ᱵᱚᱸᱜᱟᱼᱵᱩᱨᱩ ᱱᱤᱭᱮ ᱠᱟᱛᱮᱜ ᱫᱚ ᱱᱤᱭᱟᱹ ᱜᱤᱧ ᱵᱟᱲᱟᱭᱟ ᱟᱨᱠᱤ